ᱟᱞᱮ ᱚᱲᱟᱜ ᱨᱮᱫᱚ ᱟᱨᱟᱜ ᱥᱤᱢ ᱟᱨ ᱯᱩᱸᱰ ᱜᱮᱰᱮ ᱟᱹᱰᱤ ᱡᱳᱨ ᱞᱮ ᱠᱩᱥᱤᱭᱟᱠᱚᱣᱟ ᱩᱱᱠᱩ ᱜᱮ ᱚᱲᱟᱜ ᱨᱮᱞᱮ ᱟᱹᱥᱩᱞ ᱠᱚᱣᱟ ᱟᱹᱰᱤ ᱡᱳᱨ ᱞᱮ ᱡᱚᱛᱚᱱ ᱠᱚᱣᱟ ᱫᱟᱠᱟ ᱠᱚ ᱟᱨ ᱠᱚᱞᱮ ᱮᱢᱟ ᱠᱚᱣᱟ ᱜᱚᱡ ᱦᱚᱸ ᱵᱟᱞᱮ ᱜᱚᱡ ᱦᱚᱪᱚ ᱟᱠᱚᱣᱟ ᱡᱟᱦᱟᱱᱟᱜ ᱨᱳᱜᱽ ᱵᱤᱦᱤᱱ ᱠᱚ ᱦᱩᱭᱩᱜ ᱠᱷᱟᱱ ᱫᱚ ᱰᱟᱠᱛᱚᱨ ᱠᱚᱞᱮ ᱦᱚᱦᱚ ᱟᱠᱚᱣᱟ ᱨᱟᱱ ᱠᱚᱣᱟᱞᱮ ᱟᱨ ᱠᱚᱣᱟᱞᱮ ᱟᱹᱰᱤ ᱡᱳᱨ ᱞᱮ ᱡᱚᱛᱚᱱ ᱠᱚᱣᱟ ᱟᱨ ᱡᱟᱦᱟᱸᱭ ᱡᱟᱦᱟᱸ ᱛᱤᱥ ᱡᱩᱫᱤ ᱡᱚᱢ ᱥᱟᱱᱟ ᱠᱷᱟᱱ ᱫᱚ ᱚᱲᱟᱜ ᱨᱮᱜᱮ ᱞᱮ ᱜᱚᱡ ᱠᱚᱣᱟ ᱟᱨ ᱟᱨ ᱡᱚᱢ ᱠᱚᱣᱟᱞᱮ ᱟᱨ ᱚᱱᱟ ᱯᱚᱨᱮ ᱡᱩᱫᱤ ᱯᱚᱞᱴᱨᱤ ᱨᱮᱭᱟᱜ ᱠᱟᱛᱷᱟ ᱦᱩᱭᱱᱟ ᱛᱚ ᱯᱚᱞᱴᱨᱤ ᱫᱚ ᱚᱲᱟᱜ ᱨᱮᱫᱚ ᱵᱟᱞᱮ ᱟᱹᱥᱩᱞ ᱠᱚᱣᱟ ᱯᱚᱞᱴᱨᱤ ᱫᱚ ᱮᱴᱟᱜ ᱦᱚᱲ ᱠᱚ ᱟᱹᱥᱩᱞ ᱠᱚᱣᱟ ᱚᱸᱰᱮ ᱠᱷᱚᱱ ᱜᱮ ᱠᱤᱨᱤᱧ ᱟᱹᱜᱩ ᱠᱟᱛᱮᱫ ᱡᱩᱫᱤ ᱡᱚᱢ ᱥᱟᱱᱟ ᱠᱷᱟᱱ ᱫᱚ ᱟᱹᱜᱩ ᱠᱚᱣᱟᱞᱮ ᱟᱫᱚ ᱤᱱᱟᱹ ᱫᱚ ᱯᱚᱞᱴᱨᱤ ᱫᱟᱢ ᱫᱚ ᱟᱹᱰᱤᱜᱮ ᱠᱚᱢ ᱜᱮᱭᱟ ᱟᱫᱚ ᱥᱟᱱᱛᱟᱲ ᱠᱚᱫᱚ ᱟᱞᱮ ᱚᱲᱟᱜ ᱨᱮᱫᱚ ᱡᱚᱛᱚ ᱦᱚᱲᱜᱮ ᱥᱤᱢ ᱟᱨ ᱜᱮᱰᱮᱜᱮ ᱟᱹᱰᱤ ᱠᱚ ᱠᱩᱥᱤᱭᱟᱠᱚᱣᱟ ᱡᱟᱦᱟᱸ ᱛᱤᱥ ᱡᱩᱫᱤ ᱡᱚᱢ ᱥᱟᱱᱟ ᱠᱚ ᱠᱷᱟᱱ ᱩᱱᱠᱩ ᱠᱚ ᱡᱚᱢ ᱠᱚᱣᱟ ᱚᱱᱟᱜᱮ ᱟᱹᱰᱤ ᱡᱳᱨ ᱞᱮ ᱟᱹᱥᱩᱞ ᱠᱚᱣᱟ ᱩᱱᱠᱩ ᱞᱟᱹᱜᱤᱫ ᱜᱮ ᱟᱞᱟᱫᱟ ᱢᱤᱫᱴᱮᱱ ᱚᱲᱟᱜ ᱞᱮ ᱵᱮᱱᱟᱣ ᱠᱟᱫᱟ ᱚᱸᱰᱮ ᱜᱮᱞᱮ ᱫᱚᱦᱚ ᱠᱟᱠᱚᱣᱟ ᱥᱮᱛᱟᱜ ᱨᱮᱜᱮ ᱠᱚ ᱥᱮᱛᱟᱜ ᱨᱮᱜᱮ ᱥᱤᱢ ᱫᱚᱠᱚ ᱨᱟᱜᱟ ᱡᱮᱢᱱᱤ ᱠᱚ ᱨᱟᱜᱟ ᱮᱦᱚᱵ ᱛᱚᱨᱟ ᱩᱱ ᱨᱮᱜᱮᱞᱮ ᱮᱵᱷᱮᱱᱚᱜᱼᱟ ᱩᱱ ᱨᱮᱜᱮᱞᱮ ᱵᱮᱨᱮᱫᱼᱟ ᱮᱱᱠᱷᱟᱱ ᱜᱮᱞᱮ ᱴᱷᱤᱠᱟᱹᱭᱟ ᱡᱮ ᱵᱟᱝᱟ ᱥᱮᱛᱟᱜ ᱮᱱᱟ ᱢᱮᱱᱛᱮ ᱚᱱᱟ ᱯᱚᱨᱮ ᱜᱮ ᱡᱚᱛᱚ ᱦᱚᱲ ᱚᱲᱟᱜ ᱠᱷᱚᱱᱞᱮ ᱩᱰᱩᱠᱚᱜᱼᱟ ᱵᱟᱠᱷᱟᱱ ᱤᱱᱟᱹ ᱢᱟᱲᱟᱝ ᱛᱮᱫᱚ ᱡᱚᱛᱚ ᱦᱚᱲ ᱫᱚ ᱵᱟᱞᱮ ᱩᱰᱩᱠᱚᱜᱼᱟ ᱚᱱᱟ ᱠᱷᱟᱹᱛᱤᱨ ᱥᱤᱢ ᱫᱚ ᱚᱲᱟᱜ ᱨᱮᱠᱚ ᱫᱚᱦᱚ ᱠᱚᱜᱮᱭᱟ ᱥᱤᱢ ᱫᱚ ᱰᱷᱮᱨ ᱫᱚ ᱥᱟᱹᱰᱤ ᱜᱮᱞᱮ ᱫᱚᱦᱚ ᱠᱚᱣᱟ ᱮᱸᱜᱟ ᱠᱚᱫᱚ ᱟᱹᱰᱤ ᱠᱚᱢ ᱜᱮᱠᱚ ᱛᱟᱦᱮᱱᱟ ᱟᱨ ᱜᱮᱰᱮ ᱦᱚᱸ ᱟᱹᱰᱤ ᱡᱳᱨ ᱠᱚ ᱛᱟᱦᱮᱱᱟ